ᱱᱤᱭᱟᱹ ᱥᱟᱱᱛᱟᱲ ᱥᱚᱢᱟᱡᱽ ᱨᱮ ᱦᱟᱯᱲᱟᱢ ᱦᱩᱯᱲᱩᱢ ᱟᱢᱚᱞ ᱠᱷᱚᱱ ᱫᱟᱜ ᱨᱮ ᱜᱩᱨᱤᱡ ᱪᱟᱰᱚ ᱠᱟᱛᱮ ᱚᱲᱟᱜ ᱨᱮᱱ ᱨᱳᱜ ᱵᱤᱜᱷᱤᱱ ᱡᱤᱵᱟᱱᱩ ᱜᱚᱡ ᱞᱟᱹᱜᱤᱫ ᱚᱲᱟᱜ ᱫᱚᱞᱮ ᱜᱮᱡ ᱜᱩᱨᱤᱡᱟ